ᱦᱮᱸ ᱟᱢ ᱥᱩᱢᱤᱛᱨᱟ ᱠᱟᱢ ᱞᱟ ᱭᱮᱫᱟ ᱞᱟ ᱭᱤᱫᱟᱹᱧ ᱤᱧ ᱪᱟᱸᱫᱢᱩᱱᱤ ᱰᱟᱭ ᱠᱤᱥᱟ ᱨᱤᱧ ᱞᱟ ᱭᱮᱫᱟ ᱢᱮᱱᱮᱫᱤᱧ ᱡᱮ ᱮᱸᱻ ᱦᱩᱲᱩ ᱤᱨ ᱞᱟ ᱜᱤ ᱦᱚᱲᱠᱚ ᱫᱚᱨᱠᱟᱨᱚᱜ ᱠᱟᱱᱛᱤᱧᱟ ᱦᱮᱸ ᱯᱚᱱᱮᱨᱚ ᱠᱷᱚᱱ ᱯᱚᱱᱮᱨᱚ ᱡᱚᱱ ᱠᱷᱚᱱ ᱠᱩᱲᱤ ᱡᱚᱱ ᱩᱱᱟᱹᱜ ᱫᱚᱨᱠᱟᱨᱚᱜ ᱛᱤᱧᱟᱹ ᱛᱚ ᱟᱢ ᱛᱤᱱᱟᱹᱜ ᱮᱢ ᱧᱟᱢ ᱫᱟᱲᱮᱭᱟ ᱧᱟ ᱞᱟ ᱭᱢᱮ ᱚᱸ ᱠᱩᱲᱤ ᱡᱚᱱ ᱠᱚ ᱦᱩᱭᱩᱜᱼᱟ ᱚᱻ ᱧᱟᱢᱤᱧ ᱢᱮ ᱛᱟᱦᱚᱞᱮ ᱮᱸ ᱻ ᱜᱟᱯ ᱠᱟᱹᱣᱰᱤ ᱫᱚ ᱡᱩᱫᱤ ᱢᱤᱫ ᱵᱮᱞᱟ ᱯᱮ ᱠᱟᱹᱢᱤᱭᱟ ᱛᱟᱦᱚᱞᱮ ᱫᱚ ᱫᱮᱲᱥᱚ ᱠᱟᱛᱮ ᱟᱨ ᱡᱩᱫᱤ ᱩᱸ ᱩᱸᱻ ᱥᱮᱛᱟᱜ ᱠᱷᱚᱱ ᱟᱹᱭᱩᱵ ᱛᱚᱠ ᱫᱚ ᱛᱟᱦᱚᱞᱮ ᱫᱚ ᱦᱮᱸ ᱟᱲᱟᱭᱥᱚ ᱠᱟᱛᱮᱫ ᱟᱨ ᱡᱚᱢ ᱢᱤᱫ ᱫᱷᱟᱣ ᱥᱮᱛᱟᱜ ᱨᱮ ᱴᱤᱯᱤᱱ ᱡᱟᱦᱟᱸᱫᱚ ᱠᱷᱟ ᱡᱟ ᱲᱤ ᱚᱱᱟᱜᱮ ᱟᱨ ᱚᱱᱟ ᱡᱚᱢ ᱠᱚᱫᱚ ᱟᱨ ᱛᱟᱯᱚᱨᱮ ᱡᱚᱢ ᱫᱟᱠᱟ ᱠᱚᱫᱚ ᱱᱤᱡᱚᱨᱟᱜ ᱜᱮ ᱥᱩᱫᱩ ᱚᱱᱟ ᱤᱭᱟ ᱠᱷᱟ ᱡᱟ ᱲᱤ ᱜᱮ ᱜᱟᱯᱟ ᱛᱮ ᱡᱩᱫᱤ ᱵᱟᱢ ᱧᱟᱢ ᱯᱩᱨᱟ ᱣ ᱠᱚᱣᱟ ᱜᱟᱯᱟᱛᱮᱢ ᱧᱟᱢ ᱯᱩᱨᱟ ᱣ ᱠᱚᱠᱷᱟᱡ ᱵᱷᱟ ᱜᱮ ᱦᱩᱭᱩᱜ ᱼᱟ ᱛᱚ ᱢᱤᱭᱟᱝ ᱦᱤᱞᱳᱜᱛᱮ ᱪᱟᱞᱟᱜ ᱦᱩᱭᱩᱜᱼᱟ ᱠᱤ ᱜᱟ ᱰᱤ ᱱᱷᱟᱜ ᱤᱧ ᱠᱳᱞᱟ ᱛᱚ ᱚᱱᱟ ᱛᱮᱯᱮ ᱦᱤᱡᱩᱜᱼᱟ ᱠᱟᱹᱢᱤ ᱫᱚ ᱰᱷᱮᱨ ᱫᱤᱱ ᱜᱮ ᱦᱩᱭᱩᱜᱼᱟ ᱴᱟᱹᱭᱤᱢ ᱞᱤᱧ ᱠᱚᱞᱟ ᱮᱸᱻ ᱟᱴᱼᱴᱟ ᱥᱮᱛᱟᱜ ᱟᱴᱼᱴᱟᱨᱮ ᱦᱮᱸᱻ ᱜᱟ ᱰᱤ ᱛᱮᱜᱮ ᱤᱫᱤ ᱦᱚᱴᱚᱫᱚ ᱦᱩᱭᱩᱜᱼᱟ ᱮᱸᱻ ᱟᱴᱼᱴᱟ ᱥᱟᱨᱟᱫᱤᱱ ᱥᱮᱛᱟᱜ ᱠᱷᱚᱱ ᱟᱴᱼᱴᱟ ᱠᱷᱚᱱ ᱟᱹᱭᱩᱵ ᱛᱚᱠ ᱠᱚ ᱪᱟᱨ ᱴᱟ ᱪᱟᱨ ᱴᱟ ᱯᱚᱨᱫᱚ ᱪᱷᱩᱴᱤ ᱟᱨ ᱡᱟᱦᱟᱸ ᱤᱨ ᱦᱩᱭᱩᱜᱼᱟ ᱡᱟᱦᱟᱸ ᱫᱟᱛᱨᱚᱢ ᱠᱚᱫᱚ ᱮᱸ ᱟᱯᱮ ᱱᱤᱡᱮᱨᱜ ᱜᱮ ᱟᱜᱩᱭᱯᱮ ᱩᱱᱟ ᱜ ᱜᱟᱱᱫᱚ ᱵᱟ ᱱᱩᱜ ᱟᱛᱚ ᱵᱟᱨᱯᱮ ᱱᱤᱡᱮᱨᱟᱜ ᱜᱮᱯᱮ ᱟᱹᱜᱩᱭᱟ ᱴᱷᱤᱠ ᱟᱪᱷᱮ ᱧᱟᱢᱠᱚᱢ ᱛᱟᱦᱚᱞᱮ

ᱦᱮᱸ ᱠᱚᱞᱤᱧ

ᱴᱷᱤᱠ ᱟᱪᱷᱮ ᱛᱟᱦᱚᱞᱮ ᱫᱚᱦᱚᱭᱤᱫᱟᱹᱧ